ᱱᱚᱣᱟ ᱵᱤᱨᱵᱷᱩᱢ ᱨᱮᱫᱚ ᱠᱤᱪᱷᱩ ᱠᱤᱪᱷᱩ ᱦᱚᱲ ᱢᱮᱱᱟᱜ ᱠᱚᱣᱟ ᱱᱤᱡᱮᱨ ᱡᱤᱵᱚᱱ ᱟᱠᱚ ᱛᱮᱜᱮ ᱠᱚ ᱠᱷᱟᱴᱟᱣ ᱫᱟ ᱢᱟᱱᱮ ᱚᱠᱚᱭ ᱫᱚ ᱢᱟᱴᱷ ᱜᱷᱟᱴᱨᱮ ᱠᱟᱹᱢᱤ ᱠᱟᱛᱮᱜ ᱡᱤᱵᱚᱱ ᱮ ᱠᱷᱟᱴᱟᱣ ᱮᱫ ᱛᱟᱭᱟ ᱚᱠᱚᱭ ᱫᱚ ᱢᱤᱥᱛᱤᱨᱤ ᱠᱟᱹᱢᱤ ᱪᱟᱞᱟᱣ ᱠᱟᱛᱮᱜ ᱡᱤᱵᱚᱱᱮ ᱠᱷᱟᱴᱟᱣ ᱮᱫ ᱛᱟᱭᱟ ᱟᱨ ᱚᱠᱚᱭ ᱫᱚ ᱨᱮᱥᱴᱩᱨᱮᱱᱴ ᱠᱚᱨᱮ ᱠᱚ ᱠᱟᱹᱢᱤᱭ ᱫᱟ ᱯᱚᱭᱥᱟ ᱠᱚ ᱠᱟᱢᱟᱣ ᱫᱟ ᱟᱨ ᱟᱨ ᱡᱟᱸᱦᱟᱭ ᱠᱚ ᱥᱤᱠᱠᱷᱤᱛᱚ ᱜᱮ ᱩᱱᱠᱩ ᱫᱚ ᱞᱟᱹᱴᱩ ᱞᱟᱹᱴᱩ ᱠᱳᱢᱯᱟᱱᱤ ᱟᱨ ᱢᱟᱥᱴᱟᱨ ᱢᱟᱥᱴᱟᱨᱚᱜ ᱠᱟᱱᱟ ᱠᱚ ᱩᱱᱠᱩ ᱫᱚ ᱟᱠᱚᱛᱮ ᱯᱚᱭᱥᱟ ᱠᱚ ᱠᱟᱢᱟᱣ ᱫᱟ